ᱥᱟᱱᱛᱟᱲᱤ ᱯᱟᱹᱨᱥᱤ ᱨᱮᱭᱟᱜ ᱨᱚᱲ ᱫᱚ ᱟᱹᱰᱤ ᱡᱩᱫᱟᱹ ᱡᱩᱫᱟᱹ ᱜᱮᱭᱟ ᱪᱮᱫᱟᱜ ᱥᱮ ᱱᱚᱰᱮ ᱟᱵᱚ ᱵᱚᱱ ᱧᱮᱞᱟ ᱡᱚᱢ ᱦᱚᱸ ᱟᱹᱰᱤ ᱟᱭᱢᱟ ᱨᱚᱠᱚᱢ ᱛᱮᱵᱚᱱ ᱡᱚᱢᱟ ᱡᱟᱦᱟᱸ ᱫᱚ ᱦᱟᱵᱽᱨᱩᱜ ᱡᱚᱢ ᱛᱟᱯᱟᱜ ᱡᱚᱢ ᱠᱚᱴᱚᱜ ᱡᱚᱢ ᱟᱨ ᱚᱱᱠᱟ ᱡᱚᱢ ᱦᱚᱸ ᱟᱹᱰᱤ ᱜᱟᱱ ᱟᱵᱚᱣᱟᱜ ᱵᱷᱮᱜᱟᱨ ᱵᱷᱮᱜᱟᱨᱟ ᱢᱮᱱᱠᱷᱟᱱ ᱮᱴᱟᱜ ᱡᱟᱹᱛᱟᱜ ᱥᱟᱞᱟᱜ ᱡᱩᱫᱤ ᱟᱵᱚ ᱡᱚᱢ ᱵᱚᱱ ᱛᱩᱞᱚᱱᱟᱭᱟ ᱮᱱᱠᱷᱟᱱ ᱫᱚ ᱩᱱᱠᱩ ᱫᱚ ᱡᱚᱛᱚᱜᱮ ᱠᱷᱟᱱᱟ ᱡᱟᱦᱟᱸ ᱞᱮᱠᱟᱜᱮ ᱠᱚᱴᱚᱜ ᱦᱚᱸ ᱛᱟᱯᱟᱜ ᱦᱚᱸ ᱦᱟᱹᱵᱽᱨᱩᱜ ᱦᱚᱸ ᱡᱟᱦᱟᱸ ᱞᱮᱠᱟ ᱜᱮᱢ ᱡᱚᱢ ᱩᱱᱠᱩ ᱫᱚ ᱠᱷᱟᱱᱟ ᱜᱮᱠᱚ ᱞᱟᱹᱭᱟ ᱟᱨ ᱱᱚᱰᱮ ᱫᱩᱲᱩᱵ ᱨᱮᱦᱚᱸ ᱡᱩᱫᱤ ᱵᱚᱱ ᱧᱮᱞᱟ ᱟᱵᱚ ᱫᱚ ᱟᱹᱰᱤ ᱨᱚᱠᱚᱢ ᱛᱮᱵᱚᱱ ᱫᱩᱲᱩᱵᱼᱟ ᱯᱟᱴᱜᱟᱱᱰᱳ ᱵᱚᱱ ᱫᱩᱲᱩᱵᱽᱼᱟ ᱤᱠᱲᱩᱢ ᱵᱚᱱ ᱫᱩᱲᱩᱵᱽᱼᱟ ᱵᱤᱨᱟᱥᱚᱱ ᱟᱥᱚᱱ ᱵᱚᱱ ᱫᱩᱲᱩᱵᱽᱼᱟ ᱵᱚᱸᱜᱟᱼᱵᱩᱨᱩᱜ ᱥᱚᱢᱚᱭ ᱪᱩᱢᱪᱩᱲᱩᱡ ᱵᱚᱱ ᱫᱩᱲᱩᱵᱽᱼᱟ ᱚᱱᱟ ᱟᱨ ᱥᱤᱢ ᱠᱚᱦᱚᱸ ᱵᱚᱱ ᱧᱮᱞ ᱠᱚᱣᱟ ᱚᱵᱚᱨ ᱠᱚᱜᱼᱟ ᱠᱚ ᱢᱮᱨᱚᱢ ᱠᱚ ᱰᱟᱝᱨᱤ ᱠᱚ ᱵᱩᱨᱩᱢ ᱟᱠᱚ ᱱᱩᱠᱩ ᱠᱚ ᱮᱱᱠᱷᱟᱱ ᱱᱚᱣᱟ ᱠᱚ ᱠᱟᱛᱷᱟ ᱦᱚᱸ ᱮᱴᱟᱜ ᱡᱟᱹᱛᱟᱹᱜ ᱥᱟᱞᱟᱜ ᱫᱚ ᱧᱮᱞ ᱞᱮᱠᱷᱟᱱ ᱡᱚᱛᱚ ᱜᱮ ᱱᱩᱠᱩ ᱫᱚ ᱵᱮᱴᱷᱱᱟ ᱡᱟᱦᱟᱸ ᱞᱮᱠᱟᱜᱮ ᱫᱩᱲᱩᱵ ᱮᱱᱟᱭ ᱵᱮᱴᱱᱟ ᱨᱮᱜᱮ ᱦᱮᱡ ᱮᱱᱟ ᱚᱱᱟᱛᱮ ᱟᱵᱚᱣᱟᱜ ᱥᱟᱱᱛᱟᱲᱤ ᱯᱟᱹᱨᱥᱤ ᱨᱮᱭᱟᱜ ᱨᱚᱲ ᱟᱲᱟᱝ ᱟᱹᱰᱤ ᱜᱟᱵᱮ ᱜᱮᱭᱟ ᱟᱹᱰᱤ ᱨᱟᱹᱥᱠᱟᱹ ᱜᱮ ᱵᱩᱡᱷᱟᱹᱜᱼᱟ ᱟᱹᱰᱤ ᱥᱚᱲᱚᱢ ᱵᱩᱡᱷᱟᱹᱜᱼᱟ ᱠᱟᱛᱷᱟ ᱡᱚᱝ ᱨᱮᱦᱚᱸ ᱱᱚᱣᱟᱜᱮ ᱟᱵᱚᱣᱟᱜ ᱟᱹᱰᱤ ᱡᱚᱛᱷᱟᱛᱟᱱ ᱟᱲᱟᱝ ᱠᱟᱱᱟ ᱟᱨ ᱱᱚᱣᱟ ᱚᱱᱟᱜᱮ ᱡᱚᱛᱚ ᱠᱷᱚᱱ ᱵᱮᱥᱤ ᱯᱩᱥᱴᱟᱹᱣ ᱟᱲᱟᱝ ᱛᱮᱵᱚᱱ ᱞᱟᱹᱭ ᱯᱨᱚᱢᱟᱱ ᱫᱟᱲᱮᱭᱟᱜᱼᱟ